ᱦᱮᱸ ᱟᱵᱚᱣᱟᱜ ᱥᱟᱱᱛᱟᱲ ᱥᱮᱨᱣᱟ ᱨᱮᱫᱚ ᱞᱮᱱᱰᱢᱟᱨᱠ ᱞᱮᱠᱟᱛᱮᱫᱚ ᱥᱮ ᱟᱵᱚ ᱢᱟᱺᱡᱷᱤ ᱢᱟᱯᱟᱡᱤ ᱠᱚᱣᱟᱜ ᱮᱴᱠᱮ ᱴᱚᱬᱮ ᱦᱩᱭ ᱞᱮᱱᱠᱷᱟᱱ ᱵᱟ ᱨᱳᱜᱽᱟᱡᱟᱨ ᱦᱩᱭ ᱞᱮᱱᱠᱷᱟᱱ ᱫᱚ ᱟᱵᱚ ᱱᱚᱣᱟ ᱢᱟᱺᱡᱷᱤᱛᱷᱟᱱ ᱦᱟᱲᱟᱢ ᱛᱷᱟᱱ ᱵᱟᱠᱷᱟᱱ ᱠᱩᱞᱦᱤ ᱢᱩᱪᱟᱹᱫ ᱟᱨᱵᱟᱠᱟᱷᱟᱱ ᱛᱟᱞᱟ ᱠᱩᱞᱦᱤ ᱱᱚᱜᱼᱚ ᱱᱚᱝᱠᱟᱱ ᱠᱚᱨᱮ ᱟᱵᱚ ᱵᱚᱱ ᱫᱩᱲᱩᱵ ᱡᱟᱣᱨᱟ ᱠᱟᱛᱮᱫ ᱟᱹᱛᱩ ᱥᱳᱞᱳᱟᱱᱟ ᱵᱚᱱ ᱡᱟᱣᱨᱟᱜᱼᱟ ᱟᱨ ᱡᱟᱣᱨᱟ ᱞᱟᱛᱮᱫ ᱚᱱᱟ ᱠᱟᱛᱷᱟ ᱠᱚᱵᱚᱱ ᱢᱤᱫ ᱟᱹᱜᱩᱭ ᱜᱚᱴᱟᱭᱟ ᱟᱫᱚ ᱛᱮᱦᱤᱧ ᱡᱩᱫᱤᱵᱚᱱ ᱥᱚᱦᱨᱟᱭᱚᱜᱼᱟ ᱥᱚᱦᱨᱟᱭ ᱞᱮᱱᱠᱷᱟᱱ ᱟᱵᱚ ᱡᱚᱜᱽ ᱢᱟᱺᱡᱷᱤ ᱢᱮᱱᱟᱭ ᱛᱟᱵᱚᱱᱟ ᱩᱱᱤ ᱡᱚᱛᱚ ᱢᱟᱺᱡᱷᱤ ᱠᱚ ᱦᱟᱸᱜᱼᱮ ᱞᱟᱹᱭᱟᱫ ᱠᱚᱜᱮ ᱞᱟᱹᱭ ᱠᱟᱛᱮᱫ ᱮ ᱤᱭᱟᱹ ᱦᱟᱫ ᱵᱚᱱᱜᱮ ᱞᱟᱹᱭᱟᱫ ᱵᱚᱱᱜᱮ ᱞᱟᱹᱭ ᱠᱟᱛᱮᱫ ᱵᱚᱱ ᱡᱟᱣᱨᱟᱭᱮᱱ ᱜᱮ ᱡᱟᱣᱨᱟ ᱠᱟᱛᱮᱫ ᱟᱵᱚ ᱚᱸᱰᱮᱵᱚᱱ ᱥᱚᱦᱨᱟᱭ ᱵᱚᱱ ᱜᱚᱴᱟᱭᱟ ᱚᱱᱟ ᱞᱮᱠᱟᱛᱮ ᱚᱱᱟ ᱴᱷᱟᱶ ᱠᱚᱨᱮᱜᱮ ᱟᱵᱚᱣᱟᱜ ᱡᱟᱦᱟᱱᱟᱜ ᱜᱮᱵᱚᱱ ᱜᱚᱴᱟ ᱵᱩᱴᱟᱹᱭᱟ ᱛᱚ ᱱᱚᱜᱼᱚ ᱱᱚᱣᱟ ᱠᱚᱜᱮ ᱟᱵᱚᱣᱟᱜ ᱢᱩᱲᱩᱫ ᱴᱷᱟᱶ ᱠᱚᱫᱚ ᱠᱟᱱᱟ ᱟᱨ ᱱᱚᱝᱠᱟᱛᱮᱫ ᱜᱮ ᱱᱤᱛᱚᱜ ᱦᱟᱸᱜ ᱟᱵᱚᱣᱟᱜ ᱥᱟᱱᱛᱟᱲ ᱥᱮᱨᱣᱟ ᱨᱮ ᱥᱮᱱ ᱦᱤᱡᱩᱜ ᱠᱟᱱ ᱛᱟᱵᱚᱱᱟ ᱟᱨ ᱠᱟᱹᱢᱤ ᱟᱹᱜᱩᱭᱮᱫ ᱜᱮᱭᱟᱵᱚᱱ ᱱᱤᱛ ᱦᱚᱸ ᱟᱨ ᱱᱚᱣᱟ ᱠᱚ ᱪᱟᱞᱟᱜ ᱜᱮᱛᱟᱵᱚᱱᱟ ᱱᱚᱣᱟ ᱞᱮᱠᱟ ᱠᱟᱛᱮᱫ ᱜᱮ ᱱᱚᱣᱟ ᱴᱚᱴᱷᱟ ᱠᱚᱨᱮᱫ ᱫᱚ ᱱᱟᱦᱟᱸᱜ ᱤᱧ ᱞᱟᱹᱭᱮᱫ ᱛᱟᱵᱚᱱᱟ ᱱᱤᱭᱟᱹ ᱠᱚ ᱢᱮᱱ ᱠᱟᱛᱮᱫ ᱜᱮ ᱱᱟᱦᱟᱸᱜ ᱱᱚᱰᱮᱜᱮᱧ ᱤᱧ ᱢᱩᱪᱟᱹᱫ ᱠᱮᱫ ᱛᱟᱵᱚᱱᱟ